ᱦᱮᱞᱳ ᱟᱢᱫᱚ ᱚᱠᱚᱭ ᱚᱵᱷᱤᱡᱤᱛ ᱚᱠᱟᱠᱷᱚᱡ ᱚᱠᱟᱨᱮᱱ ᱟᱪᱷᱟ ᱴᱷᱤᱠ ᱜᱮᱭᱟ ᱢᱟ ᱚᱵᱷᱤᱡᱤᱛ ᱨᱚᱲ ᱢᱮ ᱚᱸᱻ ᱚᱸᱻ ᱠᱳᱪᱤᱝ ᱪᱮᱫ ᱠᱳᱪᱤᱝ ᱟᱫᱚ ᱱᱚᱰᱮ ᱢᱟ ᱟᱞᱮᱴᱷᱮᱱ ᱢᱟ ᱟᱭᱢᱟ ᱨᱚᱠᱚᱢ ᱠᱳᱪᱤᱝ ᱢᱮᱱᱟᱜ ᱟᱢ ᱪᱮᱫ ᱨᱮᱱᱟᱜ ᱠᱳᱪᱤᱝ ᱦᱟᱛᱟᱣ ᱮᱢ ᱢᱮᱱᱮᱫᱟ ᱚᱸᱻ ᱯᱷᱩᱴᱵᱚᱞ ᱨᱮᱱᱟᱜ ᱟᱪᱷᱟ ᱴᱷᱤᱠ ᱜᱮᱭᱟ ᱢᱟ ᱞᱟᱹᱭ ᱢᱮ ᱛᱚᱵᱮ ᱵᱷᱚᱨᱛᱤ ᱢᱟ ᱦᱩᱭᱩᱜ ᱜᱮ ᱟᱫᱚ ᱵᱚᱭᱚᱥ ᱛᱤᱱᱟᱜ ᱛᱟᱢ ᱩᱢᱟᱹᱨ ᱵᱤᱥ ᱚᱸᱻ ᱟᱫᱚ ᱱᱚᱜᱼᱚᱸᱭ ᱵᱷᱚᱨᱛᱤᱜ ᱢᱟ ᱛᱮᱦᱮᱧ ᱢᱟ ᱱᱚᱜᱼᱚᱸᱭ ᱪᱳᱫᱽᱫᱚ ᱛᱟᱹᱨᱤᱠᱷ ᱵᱷᱚᱨᱛᱤᱜ ᱢᱟ ᱫᱚᱥ ᱛᱟᱹᱨᱤᱠᱷ ᱠᱷᱚᱡ ᱮᱦᱚᱵ ᱟᱠᱟᱱ ᱟᱴᱷᱟᱨᱚ ᱛᱟᱹᱨᱤᱠᱷ ᱪᱟᱵᱟᱜᱼᱟ ᱟᱫᱚ ᱵᱷᱚᱨᱛᱤ ᱞᱮᱱᱠᱷᱟᱡ ᱵᱷᱚᱨᱛᱤᱜ ᱡᱚᱠᱷᱚᱡ ᱯᱷᱤᱥ ᱞᱟᱜᱟᱜᱼᱟ ᱫᱩ ᱦᱟᱡᱟᱨ ᱴᱟᱠᱟ ᱟᱨ ᱢᱟᱥᱮ ᱦᱮᱸ ᱟᱨ ᱥᱚᱯᱛᱟᱦᱚ ᱨᱮ ᱯᱮ ᱫᱤᱱ ᱠᱳᱪᱤᱝ ᱵᱤᱨᱚᱥᱯᱚᱛᱤ ᱵᱟᱨ ᱟᱨ ᱱᱚᱛᱮ ᱥᱚᱱᱤᱪᱟᱨ ᱟᱨ ᱟᱴᱷᱚᱣᱟᱨ ᱢᱟᱱᱮ ᱥᱚᱯᱛᱟᱦᱚ ᱨᱮ ᱯᱮ ᱫᱤᱱ ᱠᱳᱪᱤᱝ ᱟᱨ ᱥᱚᱢᱳᱭ ᱦᱩᱭᱩᱜ ᱠᱟᱱᱟ ᱟᱢᱟᱜ ᱟᱸᱴᱟ ᱠᱷᱚᱡ ᱫᱚᱥᱴᱟ ᱟᱸᱴᱟ ᱠᱷᱚᱡ ᱮᱜᱟᱨᱚᱴᱟ ᱫᱷᱟᱹᱵᱤᱡ ᱫᱤᱱ ᱨᱮ ᱢᱟᱱᱮ ᱦᱮᱸ ᱛᱤᱱ ᱜᱷᱚᱱᱴᱟ ᱟᱪᱷᱟ ᱵᱟᱝ ᱵᱟᱝ ᱚᱱᱟ ᱫᱚ ᱤᱭᱟᱹ ᱠᱷᱚᱡ ᱫᱚ ᱵᱟᱠᱚ ᱮᱢᱚᱜᱼᱟ ᱱᱚᱰᱮ ᱠᱷᱚᱡ ᱫᱚ ᱵᱟᱠᱚ ᱮᱢᱚᱜᱼᱟ ᱚᱱᱟ ᱫᱚ ᱡᱮᱴᱟ ᱟᱢᱟᱜ ᱥᱟᱡᱟᱣ ᱥᱟᱯᱲᱟᱣ ᱠᱤᱪᱨᱤᱡ ᱴᱤᱡᱨᱤᱡ ᱢᱮᱱᱟᱜᱼᱟ ᱱᱤᱡᱮ ᱱᱤᱡᱮᱛᱮ ᱟᱹᱜᱩᱭ ᱦᱩᱭᱩᱜ ᱛᱟᱢᱟ ᱟᱨ ᱤᱱᱟᱹ ᱠᱚᱜᱮ ᱟᱨ ᱦᱮᱸ ᱵᱩᱴ ᱛᱩᱴ ᱵᱩᱴ ᱫᱚ ᱱᱤᱡᱮᱨᱟᱜ ᱜᱮ ᱞᱟᱜᱟᱜᱼᱟ ᱡᱚᱢ ᱧᱩ ᱚᱱᱟ ᱠᱚᱫᱚ ᱱᱤᱜᱮᱨᱟᱜ ᱟᱪᱷᱟ ᱴᱷᱤᱠ ᱜᱮᱭᱟ ᱦᱮᱡ ᱠᱟᱛᱮᱢ ᱦᱤᱡᱩᱜᱼᱟ ᱯᱷᱚᱨᱚᱢ ᱨᱤᱡᱤᱥᱴᱟᱨ ᱯᱷᱚᱨᱚᱢ ᱮᱢ ᱡᱚᱢᱟᱭᱟ ᱵᱷᱳᱴᱟᱨ ᱠᱟᱨᱰ ᱟᱰᱷᱟᱨ ᱠᱟᱨᱰ ᱞᱟᱜᱟᱜᱼᱟ ᱵᱟᱥ ᱵᱷᱳᱴᱟᱨ ᱠᱟᱨᱰ ᱵᱟᱝ ᱛᱟᱦᱮᱱ ᱠᱷᱟᱱ ᱟᱫᱷᱟᱨ ᱠᱟᱨᱰ ᱟᱨ ᱤᱥᱠᱩᱞ ᱥᱟᱨᱴᱚᱯᱤᱠᱮᱴ ᱞᱟᱜᱟᱜᱼᱟ ᱵᱟᱥ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ